ᱦᱚᱲᱢᱚ ᱵᱮᱭᱟᱢ ᱟᱨ ᱡᱚᱜᱽ ᱵᱮᱭᱟᱢ ᱢᱩᱫᱽᱨᱮ ᱵᱷᱮᱜᱟᱨ ᱫᱚ ᱢᱮᱱᱟᱜ ᱜᱮᱭᱟ

ᱛᱮᱭᱟᱜ ᱨᱮᱫᱚ ᱚᱱᱟ ᱫᱚ ᱩᱫᱽᱜᱟᱹᱨ ᱫᱟᱜ ᱦᱚᱸ ᱩᱰᱩᱠᱚᱜᱼᱟ ᱦᱚᱲᱢᱚ ᱠᱟᱹᱡ ᱯᱷᱟᱨᱪᱟ ᱵᱩᱡᱷᱟᱹᱜᱼᱟ ᱛᱚᱵᱮ ᱡᱚᱜᱽ ᱵᱮᱭᱟᱢ ᱠᱟᱛᱮᱫ ᱢᱤᱫ ᱫᱩᱲᱩᱵ ᱠᱟᱛᱮᱫ ᱜᱮ ᱵᱮᱭᱟᱢ ᱦᱩᱭᱩᱜᱼᱟ ᱚᱱᱟᱫᱚ ᱡᱚᱜᱽ ᱵᱮᱭᱟᱢ ᱟᱨ ᱦᱚᱲᱢᱚ ᱨᱮᱭᱟᱜ ᱵᱮᱭᱟᱢ ᱨᱮᱫᱚ ᱡᱟᱦᱟᱸ ᱥᱚᱲᱚᱠᱛᱮ ᱟᱨ ᱵᱟᱝ ᱜᱚᱰᱟ ᱨᱮ ᱫᱟᱹᱲ ᱠᱟᱛᱮᱫ ᱦᱚᱲᱢᱚ ᱠᱷᱚᱱ ᱩᱫᱽᱜᱟᱹᱨ ᱫᱟᱜ ᱡᱚᱨᱚᱜᱼᱟ ᱚᱱᱟ ᱦᱤᱥᱟᱹᱵᱽ ᱚᱱᱟ ᱞᱮᱠᱟᱛᱮ ᱢᱚᱱᱮ ᱦᱚᱸ ᱟᱹᱰᱤ ᱯᱷᱩᱨᱛᱤ ᱵᱩᱡᱷᱟᱹᱜᱼᱟ ᱛᱚᱵᱮ ᱡᱚᱜᱽ ᱵᱮᱭᱟᱢ ᱚᱱᱟ ᱨᱮᱫᱚ ᱢᱮᱱᱟᱜ ᱜᱮᱭᱟ ᱚᱱᱟ ᱦᱚᱲᱢᱚ ᱨᱮᱱᱟᱜ ᱩᱫᱽᱜᱟᱹᱨ ᱫᱟᱜ ᱫᱚ ᱡᱚᱜᱽ ᱵᱮᱭᱟᱢ ᱨᱮᱫᱚ ᱩᱱᱟᱹᱜ ᱫᱚ ᱵᱟᱭ ᱩᱰᱩᱠᱚᱜᱼᱟ ᱡᱟᱦᱟᱸᱭ ᱠᱚᱠᱚ ᱫᱤᱱ ᱦᱤᱞᱳᱜ ᱥᱮᱛᱟᱜ ᱟᱹᱭᱩᱵ ᱠᱚ ᱵᱮᱭᱟᱢᱮᱫᱼᱟ ᱩᱱᱠᱩ ᱫᱚ

ᱟᱨ ᱯᱟᱭᱨᱟ ᱜᱮᱠᱚ ᱛᱟᱦᱮᱸᱠᱚᱜ ᱠᱟᱱᱟ ᱚᱱᱟᱛᱮ ᱥᱟᱱᱟᱢ ᱜᱮ ᱡᱳᱜᱽ ᱵᱮᱭᱟᱢ ᱫᱚ ᱱᱤᱦᱟᱹᱛ ᱟᱹᱰᱤ ᱞᱟᱹᱠᱛᱤ ᱜᱮᱭᱟ ᱟᱨ ᱡᱚᱜᱽ ᱵᱮᱭᱟᱢ ᱦᱚᱸ ᱚᱱᱟ ᱢᱩᱫᱽᱨᱮ ᱫᱚ ᱴᱷᱤᱠ ᱜᱮᱭᱟ

ᱡᱳᱜᱽ ᱵᱮᱭᱟᱢ ᱦᱚᱸ ᱠᱚᱨᱟᱣ ᱫᱚᱨᱠᱟᱨ ᱜᱮ